ᱱᱤᱛᱳᱜ ᱟᱜ ᱠᱩᱠᱞᱤ ᱫᱚ ᱞᱟᱹᱭ ᱦᱚᱪᱚᱭᱮᱫᱟᱭ ᱛᱮᱦᱮᱧᱟᱜ ᱡᱮᱜᱮᱫ ᱡᱟᱠᱟᱛ ᱨᱮ ᱥᱟᱱᱛᱟᱞᱤ ᱯᱟᱹᱨᱥᱤ ᱨᱚᱨᱚᱲ ᱠᱚᱫᱚ ᱚᱠᱟ ᱚᱠᱟ ᱪᱮᱞᱮᱧᱡ ᱨᱮᱠᱚ ᱯᱟᱲᱟᱣ ᱟᱠᱟᱱᱟ ᱱᱚᱣᱟ ᱨᱮᱭᱟᱜ ᱩᱛᱛᱚᱨ ᱥᱮ ᱞᱟᱹᱱᱟᱹᱭ ᱞᱟᱹᱭ ᱞᱮᱠᱟᱛᱮ ᱜᱟᱱᱚᱜ ᱠᱟᱱᱟ ᱟᱵᱚ ᱥᱟᱱᱛᱟᱲᱤ ᱯᱟᱹᱨᱥᱤ ᱨᱚᱨᱚᱲ ᱦᱚᱲ ᱫᱚ ᱵᱷᱟᱨᱚᱛ ᱫᱤᱥᱚᱢ ᱨᱮ ᱟᱹᱰᱤ ᱩᱛᱟᱹᱨ ᱮᱨᱤᱭᱟ ᱥᱮ ᱯᱚᱱᱚᱛ ᱨᱮ ᱢᱮᱱᱟᱜ ᱟᱠᱟᱫ ᱵᱚᱱᱟ ᱦᱤᱨᱤᱡ ᱯᱟᱹᱥᱤᱨ ᱜᱮ ᱮᱢᱚᱱ ᱠᱤ ᱞᱟᱹᱭ ᱦᱚᱸ ᱜᱟᱱᱚᱜᱼᱟ ᱵᱷᱟᱨᱚᱛ ᱫᱤᱥᱚᱢ ᱵᱟᱨᱦᱮ ᱨᱮᱦᱚᱸ ᱦᱳᱭᱛᱳ ᱟᱵᱚ ᱥᱟᱱᱛᱟᱲᱤ ᱯᱟᱹᱨᱥᱤ ᱦᱚᱲ ᱦᱚᱸ ᱢᱮᱱᱟᱜ ᱟᱠᱟᱫ ᱵᱚᱱᱟ ᱦᱳᱭᱛᱳ ᱵᱟᱲᱟᱭ ᱵᱟᱱᱩᱜᱼᱟ ᱱᱤᱛᱳᱜ ᱧᱮᱞᱚᱜ ᱠᱟᱱᱟ ᱢᱟᱲᱟᱝ ᱨᱮ ᱢᱤᱫᱴᱮᱱ ᱠᱟᱛᱷᱟ ᱞᱟᱹᱭ ᱜᱟᱱᱚᱜᱼᱟ ᱩᱸ ᱢᱟᱛᱨᱤ ᱵᱷᱟᱥᱟ ᱢᱟᱛᱨᱤ ᱫᱩᱜᱽᱫᱷᱚ ᱥᱚᱢᱟᱱ ᱢᱟᱱᱮ ᱟᱭᱩ ᱟᱲᱟᱝ ᱟᱭᱩ ᱛᱚᱣᱟ ᱥᱚᱢᱟᱱ ᱴᱷᱤᱠ ᱚᱱᱠᱟ ᱜᱮ ᱵᱤᱵᱷᱤᱱᱚ ᱡᱟᱹᱛᱤᱭᱟᱜ ᱡᱮᱢᱚᱱ ᱵᱤᱵᱷᱤᱱᱱᱚᱼᱵᱤᱵᱷᱤᱱᱱᱚ ᱟᱠᱚᱣᱟᱜ ᱵᱷᱟᱥᱟ ᱥᱮ ᱯᱟᱹᱨᱥᱤ ᱠᱚ ᱟᱯᱱᱟᱨ ᱟᱠᱟᱫᱟ ᱟᱵᱚᱣᱟᱜ ᱦᱚᱸ ᱚᱱᱠᱟᱜᱮ ᱢᱮᱱᱟᱜ ᱟᱠᱟᱫ ᱛᱟᱵᱚᱱᱟ ᱟᱫᱚ ᱱᱚᱣᱟ ᱥᱟᱱᱛᱟᱲᱤ ᱯᱟᱹᱨᱥᱤ ᱞᱟᱹᱭ ᱞᱮᱠᱷᱟᱱ ᱫᱚ ᱟᱵᱚ ᱡᱮᱢᱚᱱ ᱜᱤᱫᱽᱨᱟᱹ ᱨᱚᱲ ᱪᱮᱫ ᱥᱩᱢᱟᱹᱭ ᱟᱭᱩ ᱵᱟᱵᱟ ᱥᱮ ᱡᱚᱢᱟᱹᱧ ᱧᱩᱭᱟᱹᱧ ᱚᱱᱠᱟᱜᱮ ᱢᱮᱱᱟᱜ ᱟᱠᱟᱫ ᱛᱟᱵᱚᱱᱟ ᱨᱚᱲ ᱮᱵᱚᱝ ᱱᱚᱣᱟ ᱨᱚᱲ ᱥᱟᱶᱛᱮᱦᱚᱸ ᱟᱵᱚ ᱥᱟᱱᱛᱟᱲᱟᱜ ᱞᱟᱭᱼᱞᱟᱠᱪᱟᱨ ᱮᱱᱮᱡᱼᱥᱮᱨᱮᱧ ᱥᱮ ᱯᱚᱨᱚᱵᱼᱯᱩᱱᱟᱹᱭ ᱵᱟᱯᱞᱟᱼᱵᱤᱦᱟᱹ ᱡᱚᱛᱚ ᱜᱮ ᱢᱮᱱᱟᱜ ᱛᱟᱵᱚᱱᱟ ᱟᱫᱚ ᱱᱤᱛᱳᱜ ᱠᱟᱠᱛᱷᱟ ᱦᱩᱭᱩᱜ ᱠᱟᱱᱟ ᱥᱟᱱᱛᱟᱲᱤ ᱯᱟᱹᱨᱥᱤ ᱨᱚᱲ ᱨᱚᱲ ᱠᱚᱫᱚ ᱚᱠᱟᱼᱚᱠᱟ ᱥᱚᱢᱚᱥᱥᱟ ᱥᱚᱢᱚᱥᱥᱟ ᱵᱚᱞᱛᱮ ᱱᱤᱛᱳᱜ ᱧᱮᱞᱚᱜ ᱠᱟᱱᱟ ᱟᱵᱚ ᱵᱷᱟᱨᱚᱛ ᱴᱚᱴᱷᱟ ᱨᱮ ᱡᱟᱦᱟᱸᱼᱡᱟᱦᱟᱸ ᱮᱨᱤᱭᱟ ᱨᱮ ᱢᱮᱱᱟᱜ ᱵᱚᱱᱟ ᱮᱸᱻ ᱟᱹᱰᱤ ᱥᱟᱸᱜᱮ ᱩᱛᱟᱹᱨ ᱛᱮ ᱯᱟᱲᱟ ᱥᱮ ᱟᱹᱛᱩ ᱠᱟᱛᱮ ᱚᱸᱰᱮ ᱧᱮᱞ ᱢᱮ ᱟᱵᱚ ᱥᱟᱱᱛᱟᱲᱤ ᱛᱮ ᱠᱟᱹᱴᱤᱡ ᱜᱤᱫᱨᱟᱹ ᱠᱷᱚᱱ ᱦᱟᱲᱟᱢ ᱦᱟᱹᱵᱤᱡ ᱵᱚᱱ ᱨᱚᱲ ᱮᱫᱟ ᱠᱤᱱᱛᱩ ᱮᱢᱚᱱᱼᱮᱢᱚᱱ ᱠᱷᱮᱛᱨᱮ ᱧᱮᱞᱚᱜ ᱠᱟᱱᱟ ᱡᱟᱦᱟᱸᱭ ᱱᱩᱠᱨᱤᱼᱪᱟᱠᱨᱤ ᱥᱮ ᱵᱮᱵᱥᱟ ᱵᱟᱹᱱᱤᱡ ᱠᱷᱟᱹᱛᱤᱨ ᱨᱮ ᱩᱱᱤ ᱜᱨᱟᱢ ᱵᱟᱝᱞᱟ ᱠᱷᱚᱱ ᱥᱚᱦᱚᱨ ᱴᱚᱴᱷᱟ ᱥᱮᱫ ᱥᱮᱱ ᱠᱟᱛᱮ ᱚᱸᱰᱮ ᱮᱴᱟᱜ ᱵᱷᱟᱥᱟᱼᱵᱷᱟᱥᱤ ᱥᱟᱶᱛᱮ ᱩᱱᱤ ᱟᱭᱟᱜ ᱮᱰᱡᱟᱥᱴ ᱞᱟᱹᱜᱤᱫ ᱛᱮ ᱮᱴᱟᱜ ᱵᱷᱟᱥᱟ ᱥᱮ ᱯᱟᱹᱨᱥᱤ ᱩᱱᱤ ᱵᱮᱵᱚᱦᱟᱨ ᱦᱩᱭᱩᱜ ᱠᱟᱱ ᱛᱟᱭᱟ ᱦᱳᱭᱛᱚ ᱩᱱᱤ ᱦᱚᱸ ᱱᱤᱡᱮᱨ ᱟᱭᱩ ᱟᱲᱟᱝ ᱥᱚᱢᱟᱱ ᱟᱭᱟᱜ ᱜᱚᱨᱚᱵ ᱢᱮᱱᱟᱜᱼᱟ ᱠᱤᱱᱛᱩ ᱚᱸᱰᱮ ᱩᱱᱤ ᱵᱟᱭ ᱯᱚᱠᱟᱥ ᱫᱟᱲᱮᱭᱟᱜ ᱠᱟᱱᱟ ᱟᱵᱚ ᱛᱚ ᱮᱴᱟᱜ ᱵᱷᱤᱱᱱᱚ ᱡᱟᱹᱛᱤ ᱞᱮᱠᱟ ᱟᱵᱚ ᱛᱚ ᱚᱱᱠᱟᱜᱮ ᱯᱟᱹᱨᱥᱤ ᱨᱮᱱᱟᱝ ᱢᱤᱫᱴᱟᱝ ᱜᱚᱨᱚᱡ ᱥᱮ ᱫᱩᱞᱟᱹᱲ ᱢᱮᱱᱟᱜ ᱟᱠᱟᱫ ᱛᱟᱵᱚᱱᱟ ᱡᱷᱚᱛᱚ ᱦᱚᱲ ᱜᱮ ᱛᱚ ᱵᱚ ᱢᱮᱱᱟ ᱤᱧᱟᱹᱜ ᱡᱟᱹᱛᱤ ᱥᱮ ᱤᱧᱟᱹᱜ ᱯᱟᱹᱨᱥᱤ ᱛᱮᱧ ᱨᱚᱲᱟ ᱱᱤᱱᱟᱹᱜ ᱠᱷᱚᱱ ᱟᱨ ᱜᱚᱨᱚᱵ ᱨᱮᱭᱟᱜ ᱫᱚ ᱤᱧ ᱫᱚ ᱪᱮᱫ ᱦᱚᱸ ᱵᱟᱹᱧ ᱢᱚᱱᱮᱭᱟ ᱟᱫᱚ ᱱᱤᱛᱳᱜ ᱧᱮᱞᱚᱜ ᱠᱟᱱᱟ ᱥᱚᱢᱚᱥᱥᱟ ᱦᱳᱭᱛᱳ ᱩᱱᱱᱚᱭᱚᱱ ᱫᱤᱠ ᱫᱤᱭᱮ ᱥᱮ ᱰᱮᱯᱞᱚᱵ ᱫᱤᱠ ᱫᱤᱭᱮ ᱦᱚᱸ ᱡᱟᱦᱟᱸᱭ ᱡᱟᱦᱟᱸ ᱵᱷᱟᱥᱟᱭ ᱯᱨᱚᱭᱳᱜᱽ ᱮᱫᱟ ᱠᱤᱱᱛᱩ ᱥᱟᱱᱛᱟᱲᱤ ᱯᱟᱹᱨᱥᱤ ᱨᱚᱲ ᱫᱚ ᱚᱱᱠᱟᱱ ᱠᱟᱨᱚᱱ ᱨᱮ ᱟᱵᱚᱼᱟᱵᱚ ᱛᱮᱜᱮ ᱟᱭᱢᱟ ᱥᱟᱢᱚᱥᱥᱟ ᱨᱮᱵᱚ ᱛᱤᱸᱜᱩᱭᱮᱫᱟ ᱚᱱᱟ ᱫᱚ ᱟᱵᱚᱣᱟᱜ ᱦᱚᱸ ᱠᱟᱹᱴᱤᱡ ᱩᱭᱦᱟᱹᱨ ᱵᱷᱟᱵᱱᱟ ᱥᱮ ᱛᱩᱞᱟᱹᱡᱚᱠᱷᱟ ᱠᱟᱛᱮ ᱧᱮᱞ ᱦᱩᱭᱩᱜ ᱛᱟᱵᱚᱱᱟ